ᱱᱚᱣᱟ ᱡᱟᱦᱟᱸ ᱵᱳᱭ ᱨᱮᱱᱟᱜ ᱠᱟᱛᱷᱟᱧ ᱢᱮᱱ ᱠᱟᱫᱮ ᱨᱚᱵᱤ ᱡᱟᱦᱟᱸ ᱠᱤᱛᱟᱹᱵ ᱨᱮᱱᱟᱜ ᱠᱟᱛᱷᱟᱧ ᱞᱟᱹᱭ ᱠᱮᱫᱟ ᱚᱣᱟᱨᱰᱵᱩᱠ ᱱᱚᱣᱟ ᱚᱣᱟᱨᱰ ᱵᱩᱠ ᱨᱮ ᱟᱭᱢᱟ ᱜᱮ ᱢᱮᱱᱟᱜᱼᱟ ᱢᱮᱱᱠᱷᱟᱱ ᱟᱨᱚ ᱠᱤᱪᱷᱩ ᱡᱤᱱᱤᱥ ᱛᱟᱦᱮᱱ ᱠᱷᱟᱱ ᱱᱚᱣᱟ ᱟᱨᱚ ᱱᱟᱯᱟᱭ ᱠᱚᱜᱼᱟ ᱚᱱᱟ ᱠᱚᱫᱚ ᱦᱩᱭᱩᱜ ᱠᱟᱱᱟ ᱡᱮ ᱱᱚᱜᱼᱚᱭ ᱵᱤᱵᱷᱤᱱᱱᱚ ᱨᱚᱠᱚᱢ ᱫᱟᱨᱮ ᱠᱚ ᱢᱮᱱᱟᱜᱼᱟ ᱡᱮ ᱚᱱᱟ ᱫᱟᱨᱮ ᱠᱚᱨᱮᱱᱟᱜ ᱧᱩᱛᱩᱢ ᱠᱚ ᱛᱟᱦᱮᱸᱱ ᱠᱷᱟᱱ ᱥᱮ ᱵᱤᱵᱷᱤᱱᱱᱚ ᱯᱨᱟᱱᱤ ᱠᱚ ᱢᱮᱱᱟᱜ ᱠᱚᱣᱟ ᱩᱱᱠᱩᱣᱟᱜ ᱧᱩᱛᱩᱢ ᱠᱚ ᱟᱭᱢᱟ ᱛᱟᱦᱮᱸᱱ ᱠᱷᱟᱱ ᱥᱮ ᱟᱨᱚ ᱵᱤᱵᱷᱤᱱᱱᱚ ᱨᱚᱠᱚᱢ ᱟᱨᱚ ᱡᱤᱱᱤᱥ ᱡᱟᱦᱟᱸ ᱢᱮᱱᱟᱜᱼᱟ ᱚᱱᱟ ᱠᱚ ᱡᱤᱱᱤᱥ ᱠᱚ ᱨᱮᱱᱟᱜ ᱧᱩᱛᱩᱢ ᱡᱩᱫᱤ ᱚᱱᱟ ᱨᱮ ᱵᱚᱞᱮ ᱤᱝᱞᱤᱥ ᱚᱣᱟᱨᱰ ᱛᱮᱜᱮ ᱛᱟᱦᱮᱸᱱ ᱠᱷᱟᱱ ᱡᱮᱢᱚᱱ ᱟᱵᱚ ᱥᱟᱱᱛᱟᱞᱤ ᱛᱮ ᱡᱟᱦᱟᱸ ᱵᱚ ᱨᱚᱲᱮᱫᱟ ᱚᱱᱟ ᱫᱚ ᱤᱝᱞᱤᱥ ᱚᱣᱟᱨᱰ ᱨᱮ ᱛᱟᱦᱮᱸᱱ ᱠᱷᱟᱱ ᱟᱨᱚ ᱡᱟᱹᱥᱛᱤ ᱠᱟᱛᱮ ᱚᱱᱟ ᱮᱢ ᱞᱮᱠᱷᱟᱱ ᱟᱨᱚ ᱱᱟᱯᱟᱭ ᱦᱩᱭ ᱠᱚᱜᱼᱟ ᱱᱚᱣᱟ ᱜᱮ ᱤᱧ ᱫᱚ ᱡᱮᱢᱚᱱ ᱱᱚᱣᱟ ᱵᱳᱭ ᱨᱮ ᱵᱷᱟᱞᱤ ᱢᱮᱱᱟᱜᱼᱟ ᱚᱱᱟ ᱥᱚᱴᱷᱤᱠ ᱡᱮᱴᱟᱧ ᱢᱮᱱᱮᱫᱟ ᱱᱚᱣᱟ ᱠᱚ ᱮᱢ ᱞᱮᱠᱷᱟᱱ ᱱᱚᱣᱟ ᱵᱳᱭ ᱟᱨᱚ ᱱᱟᱯᱟᱭ ᱠᱚᱜᱼᱟ ᱟᱥᱚᱜ ᱠᱟᱹᱱᱟᱹᱧ ᱯᱚᱨᱚᱵᱚᱨᱛᱤ ᱠᱟᱞ ᱨᱮ ᱱᱚᱣᱟ ᱵᱳᱭ ᱡᱟᱦᱟᱸᱭ ᱠᱚ ᱩᱰᱩᱝ ᱠᱟᱜᱼᱟ ᱩᱱᱠᱩ ᱱᱚᱣᱟ ᱠᱚ ᱮᱢ ᱞᱮᱠᱷᱟᱱ ᱟᱹᱰᱤ ᱢᱚᱸᱡ ᱟᱹᱰᱤ ᱥᱟᱨᱦᱟᱣ ᱛᱟᱦᱮᱸᱭᱮᱱᱟ ᱩᱱᱠᱩ ᱴᱷᱮᱱ ᱦᱚᱸ ᱡᱚᱦᱟᱨ ᱜᱮ